ᱱᱟᱦᱟᱜ ᱱᱮᱛᱟᱨ ᱡᱩᱜᱽᱨᱮ ᱴᱮᱠᱱᱳᱞᱚᱡᱤ ᱛᱤᱱᱟᱹᱜ ᱞᱟᱦᱟ ᱥᱮᱫ ᱪᱟᱞᱟᱜ ᱠᱟᱱᱟ ᱥᱳᱥᱟᱞ ᱢᱤᱰᱤᱭᱟ ᱢᱳᱵᱟᱭᱤᱞ ᱯᱷᱳᱱ ᱛᱤᱱᱟᱹᱜ ᱵᱷᱟᱹᱜᱤᱭᱟ ᱩᱱᱟᱹᱜ ᱵᱟᱹᱲᱤᱡ ᱦᱚᱸ ᱜᱮᱭᱟ ᱱᱮᱛᱟᱨ ᱡᱩᱜᱽᱨᱮ ᱠᱟᱹᱴᱤᱡ ᱜᱤᱫᱽᱨᱟᱹ ᱢᱳᱵᱟᱭᱤᱞ ᱯᱷᱳᱱ ᱠᱚ ᱫᱚᱢᱮ ᱠᱚ ᱵᱮᱵᱚᱦᱟᱨ ᱫᱟ ᱚᱞᱚᱜ ᱯᱟᱲᱦᱟᱜ ᱠᱚᱠᱚ ᱵᱟᱹᱜᱤ ᱪᱟᱵᱟᱭᱮᱫᱟ ᱚᱞᱚᱜ ᱯᱟᱲᱦᱟᱜ ᱦᱚᱸ ᱥᱮᱫ ᱢᱚᱱᱠᱚ ᱵᱟᱝᱠᱚ ᱫᱚᱦᱚᱭᱮᱫᱟ ᱟᱹᱰᱤ ᱡᱟᱹᱥᱛᱤ ᱢᱳᱵᱟᱭᱤᱞ ᱠᱚᱠᱚ ᱧᱮᱞᱮᱫ ᱠᱟᱱ ᱠᱷᱟᱱ ᱠᱚ ᱢᱮᱫ ᱠᱚ ᱵᱟᱹᱲᱤᱡ ᱪᱟᱵᱟᱜ ᱠᱟᱱ ᱛᱟᱠᱚᱣᱟ ᱢᱮᱫ ᱠᱚ ᱠᱷᱟᱨᱟᱯ ᱪᱟᱵᱟᱜ ᱠᱟᱱ ᱛᱟᱠᱚᱣᱟ ᱟᱨ ᱵᱟᱝᱠᱷᱟᱱ ᱚᱞᱯᱚ ᱵᱚᱭᱚᱥᱨᱮ ᱵᱟᱠᱚ ᱧᱮᱞ ᱧᱟᱢᱫᱟ ᱢᱮᱫ ᱨᱮᱱᱟᱜ ᱥᱚᱢᱚᱥᱥᱟ ᱯᱟᱲᱟᱜ ᱠᱟᱱ ᱛᱟᱠᱚᱣᱟ ᱢᱳᱵᱟᱭᱤᱞ ᱯᱷᱳᱱᱛᱮ ᱟᱹᱰᱤ ᱡᱟᱹᱥᱛᱤ ᱵᱷᱤᱰᱤᱭᱳ ᱯᱷᱳᱱ ᱠᱚᱠᱚ ᱠᱷᱮᱞᱳᱰ ᱠᱟᱱᱟ ᱡᱮᱢᱚᱱ ᱢᱤᱫᱴᱮᱱ ᱪᱟᱹᱞᱩᱣ ᱠᱟᱱ ᱯᱷᱨᱤ ᱯᱷᱟᱭᱟᱨ ᱥᱮ ᱯᱟᱵᱽᱡᱤ ᱜᱟᱛᱮᱜ ᱟᱹᱰᱤ ᱡᱟᱹᱥᱛᱤ ᱠᱚ ᱜᱟᱛᱮᱜ ᱠᱟᱱᱟ ᱟᱭᱩᱼᱵᱟᱵᱟᱣᱟᱜ ᱠᱟᱛᱷᱟ ᱠᱚᱦᱚᱸ ᱵᱟᱠᱚ ᱟᱸᱡᱚᱢᱫᱟ ᱚᱱᱟ ᱠᱚ ᱜᱟᱛᱮᱜ ᱮᱢᱚᱱ ᱡᱤᱱᱤᱥ ᱠᱟᱱᱟ ᱟᱠᱚᱣᱟᱜ ᱠᱟᱹᱢᱤ ᱠᱟᱹᱥᱱᱤ ᱠᱚᱦᱚᱸ ᱵᱟᱠᱚ ᱫᱤᱥᱟᱹᱭᱮᱫ ᱛᱟᱠᱚᱣᱟ ᱚᱱᱟ ᱠᱚ ᱯᱷᱳᱱ ᱵᱮᱥᱤ ᱧᱮᱞ ᱟᱠᱟᱱ ᱠᱷᱟᱱ ᱟᱵᱚᱣᱟᱜ ᱵᱚᱦᱚᱜ ᱵᱨᱮᱱ ᱩᱱᱟᱹ ᱟᱸᱴ ᱠᱟᱹᱢᱤ ᱵᱟᱝᱮ ᱮᱢᱫᱟ ᱟᱵᱚᱣᱟᱜ ᱵᱨᱮᱱ ᱠᱚᱦᱚᱸ ᱠᱷᱟᱨᱟᱯ ᱪᱟᱵᱟᱜ ᱠᱟᱱ ᱛᱟᱵᱚᱱᱟ ᱟᱨ ᱱᱚᱣᱟ ᱠᱚ ᱢᱳᱵᱟᱭᱤᱞ ᱯᱷᱳᱱ ᱫᱚ ᱞᱟᱹᱴᱩ ᱦᱚᱲ ᱠᱷᱚᱱ ᱵᱮᱥᱤ ᱡᱟᱹᱥᱛᱤ ᱡᱟᱦᱟᱸᱭ ᱱᱩᱠᱩ ᱥᱚᱵᱮ ᱯᱚᱱᱮᱨᱚ ᱥᱮ ᱡᱟᱦᱟᱸᱭ ᱴᱤᱱᱮᱡ ᱨᱮᱱ ᱱᱩᱠᱩ ᱜᱤᱫᱽᱨᱟᱹ ᱡᱟᱹᱥᱛᱤ ᱠᱚ ᱧᱮᱞᱫᱟ ᱢᱳᱵᱟᱭᱤᱞ ᱯᱷᱳᱱ ᱨᱮᱱᱟᱜ ᱯᱨᱚᱛᱤ ᱵᱮᱥᱤ ᱮᱴᱨᱟᱠᱥᱮᱱ ᱯᱟᱲᱟᱣ ᱟᱠᱚ ᱠᱟᱱᱟ ᱟᱫᱚ ᱱᱚᱣᱟ ᱢᱳᱵᱟᱭᱤᱞ ᱯᱷᱳᱱ ᱡᱟᱹᱥᱛᱤ ᱵᱮᱵᱚᱦᱟᱨᱮ ᱠᱟᱱ ᱠᱷᱟᱱ ᱚᱲᱟᱜ ᱨᱮᱱ ᱟᱹᱭᱩ ᱵᱟᱵᱟ ᱠᱚ ᱥᱟᱶ ᱠᱚ ᱡᱷᱚᱜᱽᱲᱟᱜ ᱠᱟᱱᱟ ᱠᱚ ᱠᱟᱛᱷᱟ ᱠᱚ ᱵᱟᱝᱠᱚ ᱟᱸᱡᱚᱢᱮᱫ ᱛᱟᱠᱚᱣᱟ ᱚᱱᱟᱛᱤᱧ ᱢᱚᱱᱮᱭᱟ ᱡᱮ ᱩᱱᱠᱩ ᱠᱟᱹᱴᱤᱡ ᱠᱟᱹᱴᱤᱡ ᱜᱤᱫᱽᱨᱟᱹ ᱱᱮᱛᱟᱨ ᱢᱳᱵᱟᱭᱤᱞ ᱯᱷᱳᱱ ᱮᱢ ᱵᱟᱝᱜᱮ ᱞᱟᱹᱠᱛᱤᱭᱟ ᱡᱟᱦᱟᱸ ᱛᱤᱱᱟᱹᱜ ᱩᱱᱤ ᱜᱤᱫᱽᱨᱟᱹ ᱟᱡᱛᱮ ᱵᱟᱝ ᱮ ᱵᱩᱡᱽ ᱟᱠᱟᱫ ᱡᱮ ᱱᱚᱣᱟ ᱯᱷᱳᱱ ᱪᱮᱫ ᱞᱮᱠᱟ ᱤᱧ ᱤᱧᱟᱹᱜ ᱱᱤᱭᱟᱹ ᱯᱷᱳᱱ ᱤᱧᱟᱹᱜ ᱯᱚᱠᱠᱷᱮ ᱵᱷᱟᱜᱮ ᱜᱮᱭᱟ ᱥᱮ ᱠᱷᱟᱨᱟᱯᱟ ᱱᱚᱣᱟ ᱢᱳᱵᱟᱭᱤᱞ ᱯᱷᱳᱱ ᱟᱢ ᱡᱩᱫᱤ ᱵᱮᱵᱚᱦᱟᱨᱮᱢ ᱵᱟᱲᱟᱭ ᱠᱷᱟᱱ ᱫᱚ ᱟᱢ ᱱᱚᱣᱟ ᱯᱷᱳᱱ ᱦᱚᱸ ᱟᱢᱟᱜ ᱵᱷᱟᱜᱮ ᱠᱟᱹᱢᱤᱨᱮ ᱞᱟᱜᱟᱣ ᱫᱟᱲᱮᱭᱟᱜᱼᱟ ᱟᱨ ᱟᱢ ᱡᱩᱫᱤ ᱱᱚᱣᱟ ᱢᱳᱵᱟᱭᱤᱞ ᱯᱷᱳᱱ ᱵᱟᱹᱜᱤ ᱠᱟᱢ ᱵᱟᱹᱲᱤᱡ ᱠᱟᱹᱢᱤ ᱨᱮᱢ ᱞᱟᱜᱟᱣ ᱠᱷᱟᱱ ᱛᱟᱦᱞᱮ ᱟᱢ ᱱᱚᱣᱟ ᱟᱢᱟᱜ ᱥᱟᱥᱛᱷᱚ ᱯᱚᱠᱠᱷᱮ ᱦᱚᱸ ᱠᱷᱟᱨᱟᱯ ᱟᱨ ᱟᱢᱟᱜ ᱵᱷᱚᱵᱤᱥᱥᱚᱛ ᱦᱚᱸᱭ ᱱᱚᱥᱴᱚ ᱫᱟᱲᱮᱭᱟᱛᱟᱢᱟ